ᱥᱟᱶᱛᱟᱨᱮ ᱠᱩᱰᱟᱹᱢ ᱱᱟᱭᱠᱮ ᱟᱨ ᱱᱟᱭᱠᱮᱭᱟᱜ ᱦᱚᱸ ᱠᱟᱹᱢᱤ ᱦᱚᱨᱟ ᱢᱮᱱᱟᱜᱼᱟ ᱪᱮᱫ ᱞᱮᱠᱟᱛᱮ ᱥᱮᱛᱟᱜ ᱨᱮ ᱟᱠᱷᱲᱟ ᱨᱮ ᱡᱟᱣᱨᱟ ᱠᱟᱛᱮᱫ ᱠᱩᱰᱟᱹᱢ ᱱᱟᱭᱠᱮ ᱠᱚ ᱵᱟᱪᱷᱟᱣᱮᱭᱟ ᱵᱟᱪᱷᱟᱣ ᱠᱟᱛᱮᱫ ᱠᱩᱰᱟᱹᱢ ᱱᱟᱭᱠᱮ ᱫᱚ ᱡᱟᱦᱟᱸᱭ ᱰᱟᱹᱝᱜᱩᱣᱟᱹ ᱦᱩᱭᱩᱜ ᱫᱚᱨᱠᱟᱨᱚᱜ ᱠᱟᱱᱟᱭ ᱩᱱᱤᱜᱮ ᱠᱚ ᱠᱩᱰᱟᱹᱢ ᱱᱟᱭᱠᱮ ᱠᱚ ᱫᱚᱦᱚᱭᱮᱭᱟ ᱡᱟᱦᱟᱸ ᱞᱮᱠᱟ ᱛᱮ ᱠᱚᱢ ᱵᱚᱭᱮᱥ ᱜᱤᱫᱽᱨᱟᱹ ᱠᱚᱜᱮ ᱠᱩᱰᱟᱹᱢ ᱱᱟᱭᱠᱮ ᱫᱚᱠᱚ ᱫᱚᱦᱚ ᱠᱚᱣᱟ ᱟᱨ ᱱᱟᱭᱠᱮ ᱦᱚᱸ ᱢᱤᱫᱴᱤᱡ ᱢᱮᱱᱟᱭᱟ ᱱᱟᱭᱠᱮ ᱢᱤᱫᱴᱤᱡ ᱛᱟᱦᱮᱱᱟᱭ ᱟᱫᱚ ᱩᱱᱤ ᱵᱟᱪᱷᱟᱣ ᱠᱟᱛᱮᱫ ᱜᱮ ᱱᱟᱭᱠᱮ ᱠᱚ ᱤᱭᱟᱹᱭᱟ ᱟᱨ ᱚᱱᱟ ᱱᱟᱭᱠᱮ ᱚᱰᱚᱠ ᱡᱟᱦᱟᱸ ᱜᱮ ᱡᱟᱦᱟᱸ ᱛᱤᱱᱟᱹᱜ ᱜᱮ ᱟᱛᱳᱨᱮ ᱵᱟᱦᱟ ᱥᱚᱦᱨᱟᱭ ᱦᱩᱭᱩᱜᱼᱟ ᱚᱱᱟᱨᱮ ᱚᱸᱰᱮ ᱫᱤᱱ ᱜᱚᱴᱟ ᱠᱟᱛᱮᱫ ᱫᱤᱱ ᱥᱮᱴᱮᱨ ᱠᱟᱛᱮᱫ ᱵᱟᱦᱟ ᱥᱚᱦᱨᱟᱭ ᱨᱮ ᱱᱟᱭᱠᱮ ᱟᱨ ᱠᱩᱰᱟᱹᱢ ᱱᱟᱭᱠᱮ ᱚᱲᱟᱜ ᱟᱛᱳ ᱦᱚᱲ ᱡᱟᱣᱨᱟ ᱠᱟᱛᱮᱫ ᱤᱭᱟᱹ ᱤᱭᱟᱹ ᱨᱮᱠᱚ ᱪᱟᱞᱟᱜᱼᱟ ᱡᱟᱦᱮᱨ ᱠᱚ ᱪᱟᱞᱟᱜᱼᱟ ᱟᱨ ᱡᱟᱦᱮᱨ ᱨᱮ ᱪᱟᱞᱟᱣ ᱠᱟᱛᱮᱫ ᱵᱚᱸᱜᱟ ᱵᱩᱨᱩᱭᱟ ᱠᱚ ᱵᱟᱱᱟ ᱦᱚᱲᱜᱮ ᱠᱩᱰᱟᱹᱢ ᱱᱟᱭᱠᱮ ᱦᱚᱸ ᱪᱟᱞᱟᱜᱼᱟ ᱥᱩᱯᱟᱹᱲᱤ ᱜᱚᱜ ᱠᱟᱛᱮᱫ ᱫᱟᱜ ᱟᱹᱜᱩ ᱠᱟᱛᱮᱫ ᱟᱨ ᱱᱟᱭᱠᱮ ᱦᱚᱸ ᱦᱟᱴᱟᱜ ᱠᱚ ᱦᱮᱨᱢᱮᱫ ᱠᱟᱛᱮᱫ ᱟᱨ ᱟᱹᱰᱤ ᱢᱟᱹᱱ ᱥᱚᱢᱢᱟᱱ ᱢᱮᱱᱟᱜᱼᱟ ᱱᱟᱭᱠᱮᱭᱟᱜ ᱟᱨ ᱠᱩᱰᱟᱹᱢ ᱱᱟᱭᱠᱮᱭᱟᱜ ᱱᱚᱣᱟ ᱟᱵᱚ ᱥᱟᱱᱛᱟᱲ ᱥᱚᱢᱟᱡᱽ ᱨᱮ ᱛᱟᱹᱠᱤᱱ ᱟᱹᱠᱤᱱᱟᱜ ᱠᱟᱹᱢᱤ ᱦᱚᱨᱟ ᱛᱟᱹᱠᱤᱱ ᱱᱩᱠᱤᱱᱟᱜ ᱠᱟᱹᱢᱤ ᱫᱚ ᱵᱚᱸᱜᱟᱼᱵᱩᱨᱩ ᱨᱮᱜᱮ ᱠᱚ ᱤᱭᱟᱹ ᱛᱟᱦᱮᱱᱟ ᱩᱱᱠᱤᱱ ᱫᱚ ᱡᱟᱦᱟᱱᱟᱜ ᱜᱮ ᱵᱟᱦᱟ ᱥᱚᱦᱨᱟᱭ ᱨᱮ ᱠᱤᱱ ᱠᱟᱹᱢᱤᱭᱟ